ᱤᱧ ᱫᱤᱱᱟᱹᱢ ᱫᱤᱱ ᱵᱟᱨ ᱫᱷᱟᱣ ᱤᱧ ᱯᱟᱭᱨᱟᱜᱼᱟ ᱤᱧᱫᱚ ᱤᱧ ᱜᱚ ᱤᱧ ᱢᱟ ᱜᱮ ᱠᱟᱹᱴᱤᱡ ᱠᱷᱚᱡ ᱯᱟᱭᱨᱟᱜ ᱮ ᱪᱮᱫ ᱟᱠᱫᱤᱧᱟ ᱤᱧᱫᱚ ᱯᱮ ᱨᱚᱠᱚᱢ ᱯᱟᱭᱨᱟᱜ ᱤᱧ ᱵᱟᱰᱟᱭᱟ ᱡᱮᱢᱚᱱ ᱩᱞᱴᱟᱹᱣ ᱛᱮ ᱫᱟᱜ ᱴᱷᱮᱞᱟᱣ ᱠᱟᱛᱮᱫᱠᱚ ᱯᱟᱭᱨᱟᱜᱼᱟ ᱢᱤᱫᱴᱮᱱ ᱟᱨ ᱢᱤᱫᱴᱮᱱ ᱡᱮᱢᱚᱱ ᱩᱱᱩᱢ ᱠᱟᱛᱮᱫ ᱩᱱᱩᱢ ᱪᱟᱞᱟᱜ ᱟᱠᱚ ᱱᱚᱝᱠᱟ ᱛᱮ ᱢᱤᱫᱴᱮᱱ ᱯᱟᱭᱨᱟᱜ ᱟᱨ ᱡᱮᱢᱚᱱ ᱟᱵᱟᱨ ᱥᱟᱢᱵᱤᱨ ᱠᱟᱛᱮᱫ ᱠᱚ ᱯᱟᱭᱨᱟᱜᱼᱟ ᱟᱨ ᱡᱮᱢᱚᱱ ᱛᱟᱵᱮᱨ ᱠᱟᱛᱮᱫ ᱫᱟᱜ ᱛᱟᱭᱱᱚᱢ ᱥᱮᱫ ᱴᱷᱮᱞᱟᱣ ᱠᱟᱛᱮᱫ ᱠᱟᱴᱟ ᱵᱟᱱᱟᱨ ᱛᱩᱞ ᱠᱟᱛᱮᱫ ᱚᱱᱠᱟᱛᱮ ᱢᱤᱫᱴᱟᱝ ᱤᱧ ᱯᱟᱭᱨᱟᱜᱼᱟ

ᱯᱟᱭᱨᱟ ᱫᱚ

ᱠᱚᱥᱴᱚ ᱠᱟᱛᱮᱫ ᱤᱧ ᱪᱮᱫ ᱟᱠᱟᱫᱟ ᱯᱟᱭᱨᱟ ᱫᱚ ᱤᱧᱫᱚ ᱟᱹᱰᱤ ᱟᱸᱴ ᱜᱮᱧ ᱠᱩᱥᱤᱭᱟᱜᱼᱟ ᱯᱟᱭᱨᱟ ᱫᱚ ᱯᱮ ᱨᱚᱠᱚᱢᱟᱜ ᱜᱮᱧ ᱵᱟᱰᱟᱭᱟ ᱤᱧᱫᱚ ᱯᱩᱠᱷᱨᱤ ᱜᱟᱰᱟ ᱚᱱᱟᱛᱮ ᱰᱚᱵᱷᱟᱜ ᱠᱚᱨᱮ ᱚᱱᱟ ᱠᱚᱨᱮ ᱯᱟᱭᱨᱟᱜ ᱫᱚ ᱟᱹᱰᱤ ᱢᱚᱡᱟ ᱜᱮᱧ ᱵᱩᱡᱷᱟᱹᱣᱟ